ᱦᱮᱞᱳ ᱨᱟᱢ ᱥᱟᱢ ᱫᱚᱠᱟᱱ ᱜᱮ ᱟᱫᱚ ᱡᱚᱢᱟ ᱧᱩᱣᱟᱜ ᱢᱟᱹᱧ ᱚᱰᱟᱨ ᱞᱮᱫ ᱚᱱᱟ ᱡᱚᱢ ᱧᱩ ᱫᱚ ᱡᱟᱦᱟᱸᱭᱮ ᱦᱤᱡᱩᱜ ᱟᱹᱜᱩᱭᱟ ᱩᱱᱤ ᱫᱚ ᱵᱟᱭ ᱧᱮᱞ ᱟᱠᱟᱫᱟ ᱛᱳ ᱩᱱᱤᱭᱟᱜ ᱤᱭᱟᱹ ᱞᱮᱠᱟᱛᱮᱧ ᱢᱮᱱᱫᱟ ᱡᱚᱢ ᱫᱚ ᱮᱠᱫᱚᱢ ᱜᱳᱣᱟᱞᱯᱟᱲᱟ ᱨᱮᱭᱟᱜ ᱦᱟᱭ ᱤᱥᱠᱩᱞ ᱡᱟᱦᱟᱸᱴᱟᱜ ᱢᱳᱲ ᱢᱮᱱᱟᱜᱼᱟ ᱦᱟᱭ ᱤᱥᱠᱩᱞ ᱚᱱᱟ ᱫᱷᱚᱨᱚᱢᱛᱚᱞᱟ ᱚᱱᱟ ᱦᱟᱭ ᱤᱥᱠᱩᱞ ᱫᱷᱚᱨᱚᱢᱛᱚᱞᱟ ᱨᱮ ᱞᱮᱸᱜᱟᱛᱤ ᱥᱮᱫ ᱡᱟᱦᱟᱸ ᱰᱟᱦᱟᱨ ᱵᱚᱞᱚ ᱟᱠᱟᱱᱟ ᱚᱱᱟ ᱰᱟᱦᱟᱨᱛᱮ ᱦᱤᱡᱩᱜᱼᱟᱭ ᱦᱮᱡ ᱠᱟᱛᱮᱫ ᱮᱠᱫᱚᱢ ᱠᱚᱞᱟᱯᱩᱠᱩᱨ ᱰᱟᱝᱜᱟᱭ ᱧᱟᱢᱟ ᱠᱚᱞᱟᱯᱩᱠᱩᱨ ᱰᱟᱝᱜᱟ ᱨᱮ ᱞᱮᱸᱜᱟ ᱛᱤ ᱥᱮᱫ ᱜᱮᱭ ᱟᱹᱪᱩᱨᱚᱜᱼᱟ ᱚᱱᱟ ᱯᱟᱨᱚᱢ ᱵᱟᱲᱟ ᱠᱟᱛᱮᱫ ᱮᱠᱫᱚᱢᱮ ᱦᱤᱡᱩᱜᱼᱟ ᱥᱟᱭᱮᱨᱵᱮᱛᱷᱤ ᱯᱟᱨᱠ ᱚᱱᱟ ᱵᱟᱲᱮ ᱵᱩᱴᱟᱹ ᱚᱱᱟ ᱵᱟᱲᱮ ᱵᱩᱴᱟᱹ ᱨᱮᱜᱮ ᱞᱮᱸᱜᱟ ᱛᱤ ᱥᱮᱫ ᱟᱨᱦᱚᱭ ᱟᱹᱪᱩᱨᱚᱜᱼᱟ ᱤᱱᱟᱹ ᱠᱟᱛᱮᱫ ᱮ ᱧᱟᱢᱟ ᱛᱟᱞᱛᱳᱲ ᱠᱩᱞᱦᱤ ᱛᱟᱞᱟᱛᱮ ᱦᱮᱡ ᱠᱟᱛᱮᱫ ᱮᱠᱫᱚᱢᱮ ᱧᱟᱢᱟ ᱨᱮᱞ ᱞᱟᱭᱤᱱ ᱯᱷᱚᱴᱚᱠ ᱨᱮᱞ ᱞᱟᱭᱤᱱ ᱯᱷᱚᱴᱚᱠ ᱮ ᱯᱟᱨᱚᱢᱟ ᱥᱟᱶᱛᱮ ᱦᱩᱭᱩᱜ ᱠᱟᱱᱟ ᱨᱟᱡᱽ ᱜᱨᱮᱟᱢ ᱨᱳᱰ ᱮ ᱧᱟᱢᱟ ᱟᱫᱚ ᱨᱟᱡᱽ ᱜᱨᱮᱢ ᱨᱳᱰᱮ ᱧᱟᱢ ᱞᱮᱠᱷᱟᱱ ᱜᱮ ᱞᱮᱸᱜᱟ ᱛᱤ ᱥᱮᱫ ᱮ ᱟᱹᱪᱩᱨᱚᱜᱼᱟ ᱚᱸᱰᱮ ᱠᱷᱚᱱ ᱜᱮ ᱮᱠᱫᱚᱢ ᱮ ᱪᱟᱞᱟᱣ ᱮᱱᱟ ᱠᱩᱯᱟᱹᱭ ᱜᱟᱰᱟ ᱠᱩᱯᱟᱹᱭ ᱜᱟᱰᱟᱭ ᱛᱟᱵ ᱞᱮᱠᱷᱟᱱ ᱜᱮ ᱞᱮᱸ ᱡᱚᱡᱚᱢ ᱛᱤ ᱥᱮᱫ ᱜᱮ ᱮᱸᱜ ᱢᱟᱱᱮ ᱤᱧᱟᱹᱜ ᱚᱲᱟᱜ